ᱥᱟᱱᱛᱟᱲᱤ ᱟᱲᱟᱝ ᱫᱚ ᱟᱹᱰᱤ ᱥᱚᱨᱮᱥ ᱟᱲᱟᱝ ᱠᱟᱱ ᱛᱟᱵᱳᱱᱟ ᱪᱮᱫᱟᱜ ᱥᱮ ᱨᱚᱲᱢᱟ ᱟᱵᱚ ᱟᱭᱢᱟ ᱵᱷᱟᱥᱟ ᱛᱮᱵᱚᱱ ᱨᱚᱲ ᱵᱟᱟᱭ ᱠᱤᱱᱛᱩ ᱥᱟᱱᱛᱟᱲᱤ ᱨᱮᱡᱮ ᱢᱤᱫᱴᱮᱡ ᱟᱲᱟᱝ ᱚᱠᱟᱨᱮ ᱰᱷᱮᱨ ᱧᱚᱜ ᱟᱲᱟᱝ ᱴᱟᱱᱟᱣ ᱦᱩᱭᱩᱜᱼᱟ ᱚᱠᱟᱨᱮ ᱞᱟᱹᱴᱩᱜᱮ ᱨᱚ ᱦᱩᱭᱩᱜᱼᱟ ᱚᱠᱟᱨᱮ ᱠᱚᱢᱜᱮ ᱚᱠᱟ ᱨᱮᱮ ᱠᱟᱹᱴᱤᱡ ᱞᱟᱹᱴᱩ ᱡᱚᱛᱚ ᱥᱟᱱᱟᱢᱜᱮ ᱡᱩᱫᱟᱹ ᱡᱩᱫᱟᱹ ᱢᱤᱫᱴᱮᱡ ᱟᱲᱟᱝ ᱜᱮ ᱡᱩᱫᱟᱹ ᱟᱹᱰᱤ ᱦᱮᱲᱮᱢ ᱟᱲᱟᱝ ᱱᱤᱭᱟᱹ ᱫᱚᱵᱚᱱ ᱨᱚᱲ ᱵᱟᱲᱟᱭᱟ ᱥᱟᱱᱛᱟᱲᱤ ᱟᱨ ᱱᱤᱭᱟᱹ ᱥᱟᱱᱛᱟᱲᱤ ᱟᱲᱟᱝ ᱛᱮᱜᱮ ᱟᱵᱚᱨᱮᱱ ᱟᱵᱚᱨᱮᱱ ᱵᱚᱸᱜᱟᱼᱵᱳᱨᱳ ᱵᱚᱱ ᱫᱮᱵᱟ ᱥᱮᱵᱟ ᱠᱚᱣᱟ ᱥᱮ ᱡᱟᱦᱟᱸᱨᱮ ᱧᱟᱯᱟᱢ ᱯᱮᱟ ᱠᱚ ᱥᱟᱶ ᱨᱚᱯᱚᱲ ᱞᱟᱸᱫᱟ ᱡᱟᱦᱟᱱᱟᱜ ᱜᱮ ᱥᱟᱱᱛᱟᱲᱤ ᱛᱮᱵᱚᱱ ᱨᱚᱲ ᱵᱟᱲᱟᱭᱟ ᱥᱮᱵᱚᱱ ᱵᱩᱜᱤ ᱡᱩᱫᱟᱹ ᱠᱩᱞᱤ ᱵᱟᱲᱟ ᱥᱮ ᱵᱩᱜᱤ ᱵᱟᱹᱲᱤᱡ ᱢᱚᱡᱽ ᱡᱟᱦᱟᱱᱟᱜ ᱜᱮ ᱟᱹᱰᱤ ᱫᱩᱠ ᱨᱮᱭᱟᱜ ᱦᱳᱠ ᱥᱩᱠ ᱨᱮᱭᱟᱜ ᱦᱳᱠ ᱥᱟᱱᱟᱢᱜᱮ ᱟᱵᱚᱱ ᱥᱟᱱᱛᱟᱲᱤ ᱛᱮᱵᱚᱱ ᱨᱚᱲ ᱵᱟᱲᱟᱭᱟ ᱟᱨ ᱱᱤᱭᱟᱹ ᱫᱚ ᱟᱵᱚ ᱫᱚ ᱥᱮᱭ ᱦᱟᱯᱲᱟᱢ ᱠᱚ ᱨᱚᱲᱮᱜ ᱠᱟᱱ ᱛᱟᱦᱮᱱᱟ ᱩᱱᱠᱩᱣᱟᱜ ᱜᱮ ᱱᱤᱭᱟᱹ ᱫᱷᱚᱨᱚᱢ ᱤᱭᱟᱹ ᱞᱮᱠᱟᱛᱮ ᱥᱟᱱᱛᱟᱞᱤᱭᱟᱜ ᱱᱚᱜᱼᱚᱸᱭ ᱡᱮᱠᱚ ᱫᱚᱦᱚ ᱦᱚᱴᱚ ᱠᱟᱫᱟ ᱱᱤᱭᱟᱹ ᱨᱚᱲ ᱱᱤᱭᱟᱹ ᱜᱮᱵᱚᱱ ᱟᱵᱚ ᱵᱚᱱ ᱯᱚᱨᱤᱪᱟᱱᱟᱭ ᱥᱮ ᱱᱤᱭᱟᱹᱵᱚᱱ ᱨᱚᱲᱮᱫᱟ ᱛᱚ ᱟᱵᱚᱨᱮᱱ ᱵᱷᱚᱵᱤᱥᱥᱚᱛ ᱨᱮᱱ ᱡᱮ ᱜᱤᱫᱟᱹᱨᱼᱯᱤᱫᱟᱹᱨ ᱠᱚ ᱦᱩᱭᱩᱜᱼᱟ ᱥᱮ ᱩᱱᱠᱩ ᱦᱚᱸ ᱡᱟᱛᱮ ᱱᱤᱭᱟᱹ ᱱᱚᱝᱠᱟ ᱠᱚ ᱫᱚᱦᱚᱭ ᱟᱹᱰᱤ ᱪᱮᱛᱟᱱ ᱜᱮ ᱡᱮ ᱦᱚᱭᱼᱚᱸᱭ ᱱᱤᱭᱟᱹ ᱟᱲᱟᱝ ᱛᱮᱜᱮ ᱟᱵᱚ ᱵᱚᱱ ᱵᱩᱡᱷᱟᱹᱣ ᱴᱷᱤᱠᱚᱜᱼᱟ ᱢᱮᱞᱟ ᱵᱟᱡᱟᱨ ᱨᱮᱥᱮ ᱡᱟᱦᱟᱸ ᱨᱮᱜᱮ ᱪᱟᱞᱟᱜ ᱟᱵᱚᱱ ᱚᱸᱰᱮᱵᱚᱱ ᱵᱩᱡᱷᱟᱹᱣ ᱴᱷᱤᱠᱟ ᱡᱮ ᱦᱮᱸ ᱱᱩᱭ ᱫᱚᱭ ᱦᱚ ᱠᱟᱱ ᱜᱮᱭᱟᱭ ᱢᱮᱱᱛᱮ ᱱᱩᱭ ᱫᱚ ᱟᱵᱚᱨᱮᱱ ᱠᱟᱱ ᱜᱮᱭᱟᱭ ᱢᱮᱱᱛᱮ ᱱᱚᱜᱼᱚᱸᱭ ᱡᱮ ᱟᱵᱚ ᱢᱤᱫᱴᱮᱱ ᱟᱹᱨᱤᱼᱪᱟᱹᱞᱤ ᱱᱤᱭᱟᱹ ᱵᱚᱱ ᱫᱚᱦᱚ ᱠᱟᱫᱟ ᱛᱚ ᱟᱹᱰᱤ ᱟᱹᱰᱤ ᱢᱚᱡᱽ ᱡᱟᱛᱮ ᱟᱵᱚᱨᱮᱱ ᱜᱤᱫᱽᱨᱟᱹ ᱠᱚᱦᱚᱸ ᱱᱤᱭᱟᱹ ᱠᱚ ᱟᱹᱨᱤᱼᱪᱟᱹᱞᱤ ᱱᱚᱝᱠᱟ ᱟᱹᱰᱤ ᱢᱚᱡᱽ ᱵᱮᱯᱟᱨ ᱢᱚᱡᱽ ᱜᱮᱠᱚ ᱫᱚᱦᱚᱭ ᱢᱟ